ᱯᱷᱮᱥᱵᱩᱠ ᱴᱩᱭᱤᱴᱟᱨ ᱴᱤᱠᱴᱚᱠ ᱥᱢᱟᱨᱴ ᱯᱷᱳᱱ ᱨᱮ ᱱᱤᱭᱟᱹᱠᱚ ᱥᱩᱵᱤᱫᱟ ᱧᱟᱢᱚᱜ ᱠᱟᱱᱟ ᱡᱮ ᱠᱮᱢᱮᱨᱟ ᱢᱮᱱᱟᱜᱼᱟ ᱡᱟᱦᱟᱱᱟᱜ ᱢᱟᱱᱮ ᱚᱱᱝᱠᱟ ᱢᱚᱡᱽ ᱡᱤᱱᱤᱥᱮᱢ ᱠᱮᱢᱮᱨᱟ ᱫᱟᱲᱮᱭᱟᱜᱼᱟ ᱛᱟᱨᱯᱚᱨᱮ ᱥᱟ ᱜᱤᱧᱨᱮᱱ ᱦᱚᱲ ᱡᱟᱦᱟᱸᱭ ᱥᱮ ᱚᱲᱟᱜ ᱥᱟᱺᱜᱤᱧᱨᱮᱱ ᱜᱚᱜᱚᱼᱵᱟᱵᱟ ᱥᱮ ᱵᱚᱭᱦᱟ ᱡᱟᱦᱟᱸᱠᱚ ᱛᱮᱦᱮᱱᱠᱷᱟᱡ ᱟᱢ ᱡᱚᱫᱤ ᱥᱟᱺᱜᱤᱧᱨᱮᱢ ᱛᱮᱦᱮᱱᱠᱷᱟᱡ ᱵᱤᱰᱤᱭᱳ ᱠᱚᱞᱞᱤᱝᱛᱮ ᱜᱟᱞᱢᱟᱨᱟᱣ ᱫᱟᱲᱮᱭᱟᱜᱟᱢ ᱟᱹᱰᱤ ᱱᱟᱯᱟᱭ ᱵᱩᱡᱷᱟᱹᱜᱼᱟ ᱛᱟᱨᱯᱚᱨᱮ ᱥᱠᱨᱤᱱᱴᱟᱪ ᱠᱚ ᱢᱮᱱᱟᱜᱼᱟ ᱟᱭᱢᱟ ᱠᱤᱪᱷᱩ ᱢᱚᱡᱽ ᱢᱚᱡᱟᱜ ᱡᱤᱱᱤᱥ ᱢᱮᱱᱟᱜᱼᱟ ᱥᱢᱟᱨᱴ ᱯᱷᱳᱱ ᱨᱮᱫᱚ ᱟᱫᱚ ᱱᱤᱭᱟᱹᱜᱮ ᱱᱚᱣᱟᱜᱮ ᱟᱹᱰᱤ ᱵᱷᱟᱜᱮ